ᱤᱧᱤᱧ ᱢᱚᱱᱮᱭᱟ ᱥᱚᱦᱚᱨ ᱵᱟᱡᱟᱨ ᱨᱮᱪᱟᱞᱟᱣ ᱠᱟᱛᱮ ᱚᱱᱟ ᱵᱷᱟᱜᱮᱼᱵᱷᱟᱜᱮ ᱥᱟᱵᱡᱮᱠᱴ ᱥᱮ ᱵᱤᱵᱷᱤᱱᱱᱚ ᱨᱚᱠᱚᱢ ᱠᱞᱟᱥ ᱨᱮ ᱵᱷᱩᱨᱛᱤᱜ ᱢᱮ ᱮᱢ ᱮ ᱢᱮ ᱵᱤᱭᱮ ᱢᱮ ᱛᱟᱨᱯᱚᱨᱮ ᱡᱟ ᱦᱮᱱᱟᱜ ᱟᱠᱟᱫᱟ ᱟᱨ ᱵᱤᱵᱷᱤᱱᱱᱚ ᱨᱚᱠᱚᱢ ᱥᱨᱮᱱᱤ ᱦᱮᱱᱟᱜ ᱠᱟᱫᱟ ᱟᱭᱢᱟᱼᱟᱭᱢᱟ ᱵᱤᱥᱥᱚᱵᱤᱫᱽᱫᱷᱟᱞᱚᱭ ᱨᱮ ᱪᱮᱫ ᱢᱮ ᱮᱱᱛᱮ ᱨᱮᱦᱚᱸ ᱟᱹᱛᱩ ᱨᱮᱱ ᱦᱚᱲ ᱴᱷᱮᱱ ᱧᱟᱯᱟᱢ ᱠᱟᱛᱮ ᱟᱹᱛᱩ ᱨᱮᱱ ᱦᱚᱲ ᱞᱮᱠᱟᱜᱮ ᱩᱸᱜ ᱩᱸᱜ ᱵᱚᱞᱮ ᱨᱚᱲ ᱦᱩᱭᱩᱜ ᱛᱟᱢᱟ ᱠᱟᱨᱚᱱ ᱫᱚ ᱦᱩᱭᱩᱜ ᱠᱟᱱᱟ ᱟᱵᱚ ᱡᱚᱛᱚ ᱦᱚᱲ ᱫᱚ ᱴᱟᱠᱟ ᱯᱚᱭᱥᱟ ᱚᱵᱷᱟᱵ ᱛᱮ ᱵᱟᱵᱚ ᱥᱤᱠᱷᱱᱟᱹᱛ ᱫᱟᱲᱮᱭᱟᱜ ᱠᱟᱱᱟ ᱠᱤᱱᱛᱩ ᱚᱠᱚᱭ ᱦᱚᱸ ᱵᱟᱵᱚ ᱱᱤᱜᱽᱞᱮᱰ ᱠᱚᱣᱟ ᱠᱟᱨᱚᱱ ᱫᱚ ᱦᱩᱭᱩᱜ ᱠᱟᱱᱟ ᱟᱭᱢᱟ ᱦᱚᱲ ᱴᱟᱠᱟ ᱯᱚᱭᱥᱟ ᱚᱵᱷᱟᱵ ᱛᱮ ᱵᱟᱠᱚ ᱪᱮᱫ ᱫᱟᱲᱮᱭᱟᱜ ᱠᱟᱱᱟ ᱮᱱᱛᱮᱨᱮᱦᱚᱸ ᱟᱵᱚ ᱡᱚᱫᱤ ᱩᱱᱠᱩ ᱩᱯᱚᱨ ᱨᱮ ᱢᱚᱸᱡ ᱛᱮᱵᱚ ᱵᱮᱵᱚᱦᱟᱨᱟ ᱥᱮ ᱢᱚᱸᱡ ᱛᱮᱵᱚ ᱨᱚᱲ ᱞᱟᱸᱫᱟᱭᱟ ᱛᱟᱞᱦᱮ ᱩᱱᱠᱩ ᱦᱚᱸ ᱥᱤᱠᱷᱱᱟᱹᱛ ᱪᱮᱫ ᱨᱮᱭᱟᱜ ᱟᱜᱨᱚᱦᱚ ᱫᱮᱡ ᱟᱠᱚᱣᱟ ᱡᱮ ᱩᱱᱠᱩ ᱦᱚᱲ ᱦᱚᱸ ᱡᱮᱱᱚ ᱥᱤᱠᱷᱱᱟᱹᱛᱚᱜᱼᱟ ᱠᱚ ᱠᱟᱨᱚᱱ ᱫᱚ ᱦᱩᱭᱩᱜ ᱠᱟᱱᱟ ᱟᱵᱚ ᱵᱟᱝᱞᱟ ᱵᱚ ᱪᱮᱫ ᱫᱟ ᱤᱝᱨᱮᱡᱤ ᱵᱚ ᱪᱮᱫ ᱮᱫᱟ ᱛᱟᱨᱯᱚᱨ ᱟᱵᱚᱣᱟᱜ ᱡᱟᱱᱟᱢ ᱟᱲᱟᱝ ᱥᱟᱱᱛᱟᱞᱤ ᱨᱚᱲ ᱦᱚᱸ ᱪᱮᱫ ᱦᱩᱭᱩᱜ ᱛᱟᱵᱚᱱᱟ ᱵᱤᱵᱷᱤᱱᱱᱚ ᱵᱷᱟᱥᱟᱢ ᱪᱮᱫ ᱫᱟᱲᱮᱭᱟᱜᱼᱟ ᱵᱤᱵᱷᱤᱱᱱᱚ ᱥᱚᱯᱚᱦ ᱨᱮ ᱪᱟᱞᱟᱣ ᱠᱟᱛᱮ ᱵᱤᱵᱷᱤᱱᱱᱚ ᱵᱤᱥᱥᱤ ᱵᱤᱫᱽᱫᱟᱞᱚᱭ ᱨᱮ ᱵᱷᱚᱨᱛᱤ ᱠᱟᱛᱮ ᱵᱤᱵᱷᱤᱱᱱᱚ ᱵᱷᱟᱥᱟ ᱛᱟᱞᱦᱮ ᱵᱤᱵᱷᱤᱱᱱᱚ ᱥᱟᱵᱡᱮᱠᱴᱮᱢ ᱪᱮᱫ ᱫᱟᱲᱮᱭᱟᱜᱼᱟ ᱛᱟᱨ ᱢᱚᱫᱽᱫᱷᱮ ᱨᱮᱦᱚᱸ ᱠᱤᱱᱛᱩ ᱟᱹᱛᱩ ᱦᱚᱲ ᱥᱟᱶ ᱫᱚ ᱢᱚᱸᱡ ᱜᱮ ᱵᱮᱵᱚᱦᱟᱨ ᱦᱩᱭᱩᱜᱼᱟ ᱦᱮᱸ ᱟᱵᱚ ᱨᱮᱱ ᱡᱟᱦᱟᱸᱭ ᱠᱚ ᱞᱟᱛᱟᱨ ᱜᱟᱛᱟᱠ ᱨᱮ ᱦᱮᱱᱟᱜ ᱠᱟᱜ ᱠᱚᱣᱟ ᱡᱮ ᱮᱰᱩᱠᱮᱥᱚᱱ ᱫᱤᱠ ᱫᱤᱭᱮ ᱥᱮ ᱥᱤᱠᱷᱱᱟᱹᱛ ᱫᱤᱭᱮ ᱡᱟᱦᱟᱸᱭ ᱠᱚ ᱮᱸᱜ ᱠᱚᱢᱟᱠᱟᱱᱟ ᱥᱮ ᱡᱟᱦᱟᱸᱭ ᱠᱚ ᱞᱟᱛᱟᱨ ᱜᱟᱛᱟᱠ ᱜᱮᱭᱟ ᱩᱱᱠᱩ ᱥᱟᱶ ᱢᱚᱸᱡ ᱵᱮᱵᱚᱦᱟᱨ ᱠᱟᱛᱮ ᱩᱱᱠᱩ ᱱᱟᱯᱟᱭ ᱰᱟᱦᱟᱨ ᱛᱮ ᱤᱫᱤᱠᱚ ᱦᱩᱭᱩᱜᱼᱟ ᱡᱚᱛᱚ ᱫᱤᱱ ᱱᱟᱯᱟᱭ ᱰᱟᱦᱟᱨ ᱛᱮ ᱵᱟᱵᱚ ᱤᱫᱤ ᱫᱟᱲᱮᱭᱟᱠᱚᱣᱟ ᱩᱱᱠᱩ ᱦᱟᱲ ᱛᱟᱞᱦᱮ ᱟᱵᱩ ᱛᱤᱥᱦᱚᱸ ᱥᱟᱶᱛᱟ ᱵᱟᱝ ᱞᱟᱦᱟᱜ ᱛᱟᱵᱚᱱᱟ ᱟᱨ ᱚᱱᱮ ᱥᱤᱠᱠᱷᱟᱭ ᱟᱱᱮ ᱪᱮᱛᱚᱱᱟ ᱪᱮᱛᱚᱱᱟᱭ ᱟᱱᱮ ᱵᱤᱯᱞᱚᱵ ᱱᱤᱭᱟᱹ ᱠᱚ ᱩᱱᱟᱹᱜ ᱫᱤᱱ ᱵᱟᱝ ᱦᱩᱭᱩᱜ ᱛᱟᱵᱚᱱᱟ ᱥᱚᱠᱷᱱᱟᱹᱛ ᱫᱚ ᱟᱹᱰᱤ ᱠᱩᱴᱷᱤᱱ ᱡᱤᱱᱤᱥ ᱠᱟᱱ ᱜᱮᱭᱟ ᱴᱟᱠᱟ ᱯᱚᱭᱥᱟ ᱨᱮᱭᱟᱜ ᱵᱮᱯᱟᱨ ᱦᱚᱸ ᱠᱟᱱ ᱜᱮᱭᱟ ᱠᱤᱱᱛᱩ ᱡᱟᱦᱟᱸᱭ ᱵᱚ ᱥᱤᱠᱷᱱᱟᱹᱛᱚᱜ ᱠᱟᱱᱟ ᱥᱮ ᱟᱹᱰᱤ ᱟᱸᱴ ᱵᱚ ᱥᱤᱠᱠᱷᱤᱛᱚᱜ ᱠᱟᱱᱟ ᱩᱱᱠᱩ ᱦᱚᱸ ᱮᱸᱜ ᱵᱚᱞᱮ ᱞᱟᱛᱟᱨ ᱜᱟᱛᱟᱠ ᱨᱮᱱ ᱦᱚᱲ ᱞᱟᱦᱟ ᱥᱮᱡ ᱪᱮᱠᱟ ᱵᱚ ᱤᱫᱤ ᱠᱚᱣᱟ ᱚᱱᱟ ᱞᱟᱹᱜᱤᱫ ᱛᱚ ᱟᱵᱚ ᱦᱚᱸ ᱞᱟᱦᱟ ᱪᱟᱞᱟᱜ ᱥᱮ ᱩᱱᱠᱩ ᱦᱚᱸ ᱮᱸᱜ ᱤᱭᱟᱹᱠᱚ ᱢᱟᱱᱮ ᱩᱱᱠᱩ ᱦᱚᱸ ᱞᱟᱦᱟ ᱛᱟᱭᱱᱚᱢ ᱠᱷᱚᱡ ᱞᱟᱦᱟ ᱛᱮ ᱚᱨ ᱤᱫᱤ ᱠᱚ ᱦᱩᱭᱩᱜᱼᱟ